ᱟᱞᱮ ᱫᱚ ᱟᱹᱰᱤᱜᱟᱱ ᱡᱤᱭᱟᱹᱞᱤ ᱠᱚᱞᱮ ᱟᱹᱥᱩᱞᱮᱫ ᱠᱚᱣᱟ ᱡᱟᱦᱟᱸᱭ ᱫᱚ ᱵᱟᱠᱚ ᱨᱚᱲ ᱫᱟᱲᱮᱭᱟᱜᱼᱟ ᱡᱮᱞᱮᱠᱟ ᱰᱟᱝᱨᱤ ᱠᱚ ᱠᱟᱰᱟ ᱠᱚ ᱢᱤᱸᱦᱩ ᱠᱚ ᱢᱮᱨᱚᱢ ᱠᱚ ᱵᱷᱤᱰᱤ ᱠᱚ ᱥᱮᱛᱟ ᱠᱚ ᱯᱩᱥᱤ ᱠᱚ ᱟᱹᱰᱤᱜᱟᱱ ᱱᱚᱝᱠᱟ ᱡᱤᱭᱟᱹᱞᱤ ᱠᱚᱞᱮ ᱟᱹᱥᱩᱞᱮᱫ ᱠᱚᱣᱟ ᱥᱟᱫᱚᱢ ᱠᱚ ᱜᱟᱫᱷᱟ ᱠᱚ ᱟᱫᱚ ᱱᱩᱠᱩ ᱠᱚ ᱟᱹᱥᱩᱞ ᱞᱟᱹᱜᱤᱫ ᱛᱮ ᱡᱚᱢᱟᱜ ᱠᱚᱦᱚᱸᱞᱮ ᱮᱢᱟᱣᱟᱠᱚ ᱜᱮᱭᱟ ᱜᱚᱲᱟ ᱞᱮ ᱵᱮᱱᱟᱣ ᱟᱠᱟᱫ ᱠᱚᱣᱟ ᱠᱷᱩᱸᱫᱽᱲᱤ ᱞᱮ ᱵᱮᱱᱟᱣ ᱟᱠᱟᱫ ᱠᱚᱣᱟ ᱢᱮᱨᱚᱢ ᱠᱚᱫᱚ ᱞᱟᱹᱜᱤᱫ ᱫᱚ ᱢᱮᱨᱚᱢ ᱦᱚᱸ ᱟᱹᱛᱤᱧ ᱡᱚᱢ ᱞᱮ ᱤᱫᱤ ᱠᱚᱣᱟ ᱜᱟᱹᱭ ᱠᱚ ᱞᱟᱹᱜᱤᱫ ᱦᱚᱸ ᱠᱟᱨᱦᱟᱲ ᱞᱮ ᱵᱮᱱᱟᱣ ᱟᱠᱟᱫᱼᱟ ᱩᱱᱠᱩ ᱦᱚᱸ ᱟᱹᱛᱤᱧ ᱡᱚᱢ ᱞᱮ ᱤᱫᱤ ᱠᱚᱣᱟ ᱫᱟᱜ ᱠᱚᱞᱮ ᱧᱩᱣᱟᱠᱚᱣᱟ ᱠᱟᱰᱟ ᱠᱚᱦᱚᱸ ᱟᱹᱛᱤᱧ ᱡᱚᱝ ᱞᱮ ᱤᱫᱤ ᱠᱚᱣᱟ ᱟᱨ ᱩᱱᱠᱩ ᱦᱚᱸ ᱜᱟᱰᱟ ᱠᱚᱨᱮ ᱞᱮ ᱜᱟᱥᱟᱣ ᱢᱟᱡᱟᱣ ᱟᱹᱜᱩ ᱠᱚᱣᱟ ᱟᱫᱚ ᱱᱚᱜᱼᱚᱭ ᱱᱚᱝᱠᱟ ᱟᱹᱨᱤ ᱞᱮᱠᱟᱛᱮ ᱞᱮ ᱟᱹᱥᱩᱞᱟᱠᱟᱫ ᱠᱚᱣᱟ ᱟᱨ ᱡᱚᱢᱟᱜ ᱧᱩᱣᱟᱜ ᱦᱚᱸᱞᱮ ᱮᱢᱟᱣᱟᱠᱚ ᱠᱟᱱᱟ ᱱᱤᱡᱮ ᱛᱮᱜᱮ ᱱᱚᱣᱟ ᱨᱮ ᱥᱚᱨᱠᱟᱨᱟᱜ ᱡᱟᱦᱟᱱᱟᱜ ᱜᱚᱲᱚ ᱫᱚ ᱵᱟᱹᱱᱩ ᱟᱠᱟᱫᱼᱟ ᱚᱱᱠᱟᱱ ᱜᱚᱲᱚ ᱫᱚ ᱱᱤᱛ ᱫᱷᱟᱹᱨᱤᱡᱽ ᱛᱮ ᱵᱟᱞᱮ ᱧᱟᱢᱟᱠᱟᱫᱼᱟ ᱟᱫᱚ ᱱᱚᱝᱠᱟᱱ ᱫᱟᱹᱵᱤ ᱜᱮ ᱟᱞᱮ ᱫᱟᱹᱵᱤ ᱞᱮ ᱫᱚᱦᱚᱭᱮᱫᱼᱟ ᱡᱮᱢᱚᱱ ᱥᱚᱨᱠᱟᱨ ᱦᱚᱸ ᱱᱩᱠᱩ ᱡᱤᱭᱟᱹᱞᱤ ᱠᱚ ᱵᱟᱧᱪᱟᱣ ᱞᱟᱹᱜᱤᱫ ᱛᱮ ᱥᱮ ᱱᱩᱠᱩ ᱠᱚ ᱟᱞᱮ ᱱᱟᱯᱟᱭ ᱛᱮ ᱡᱚᱜᱟᱣ ᱡᱚᱛᱚᱱ ᱞᱟᱹᱜᱤᱫ ᱛᱮ ᱚᱲᱟᱜ ᱠᱚᱭ ᱵᱮᱱᱟᱣ ᱟᱞᱮ ᱢᱟ ᱟᱨ ᱡᱚᱢᱟᱜ ᱠᱚᱦᱚᱸᱭ ᱮᱢᱟᱣᱟᱞᱮ ᱢᱟ ᱟᱨ ᱨᱟᱱᱼᱢᱩᱨᱜᱟᱹᱱ ᱠᱚᱦᱚᱸᱭ ᱮᱢᱟᱞᱮ ᱢᱟ ᱡᱚᱛᱚᱣᱟᱜ ᱜᱮ ᱱᱚᱝᱠᱟ ᱟᱞᱮᱭᱟᱜ ᱱᱩᱠᱩ ᱵᱟᱧᱪᱟᱜ ᱞᱟᱹᱜᱤᱫ ᱛᱮ ᱦᱚᱨ ᱰᱟᱦᱟᱨ ᱮ ᱩᱫᱩᱜᱼᱟᱞᱮ ᱢᱟ ᱡᱟᱛᱮ ᱱᱟᱯᱟᱭ ᱛᱮᱠᱚ ᱦᱟᱨᱟ ᱵᱩᱨᱩᱜ ᱢᱟ ᱟᱨ ᱠᱚ ᱛᱟᱦᱮᱱ ᱢᱟ